ᱥᱟᱨᱯᱷᱤᱧ ᱫᱚ ᱤᱧᱟᱹᱜ ᱜᱟᱛᱟᱠ ᱨᱮᱭᱟᱜ ᱞᱟᱠᱪᱟᱨᱟᱱᱟᱜ ᱥᱚᱲᱚᱠ ᱨᱮᱭᱟᱜ ᱦᱤᱸᱥ ᱫᱚ ᱵᱟᱝ ᱠᱟᱱᱟ ᱚᱱᱟ ᱥᱟᱶ ᱤᱧᱟᱹᱜ ᱩᱯᱨᱩᱢ ᱫᱚ ᱫᱟᱬᱟᱱ ᱪᱟᱞᱟᱣ ᱞᱮᱱ ᱚᱠᱛᱚ ᱜᱮ ᱦᱩᱭ ᱞᱮᱱ ᱛᱟᱦᱮᱸ ᱠᱟᱱᱟ